ᱤᱧ ᱫᱚ ᱜᱟᱛᱮ ᱯᱷᱩᱴᱵᱚᱞ ᱦᱚᱸ ᱠᱨᱤᱠᱮᱴ ᱥᱮ ᱵᱷᱚᱞᱤ ᱟᱫᱚ ᱮᱠᱷᱚᱱ ᱫᱚ ᱯᱷᱩᱴᱵᱚᱞ ᱜᱟᱛᱮᱜ ᱜᱮ ᱤᱧᱟᱹᱜ ᱵᱮᱥᱴ ᱠᱟᱱ ᱛᱤᱧᱟ ᱟᱨ ᱯᱷᱩᱴᱵᱚᱞ ᱜᱟᱛᱮ ᱫᱚ ᱟᱹᱰᱤ ᱠᱟᱹᱴᱤᱡ ᱠᱷᱚᱡᱜᱮ ᱡᱟᱦᱟᱸ ᱫᱟᱹᱲ ᱵᱟᱲᱟ ᱠᱷᱚᱱᱜᱮ ᱜᱟᱛᱮᱧ ᱦᱮᱣᱟ ᱠᱟᱱᱟ ᱠᱟᱹᱴᱤᱡ ᱨᱮᱫᱚ ᱥᱮᱫᱟᱭ ᱫᱚ ᱩᱱᱟᱹᱜ ᱩᱱᱟᱹᱜ ᱵᱚᱞ ᱫᱚ ᱵᱟᱝ ᱛᱟᱦᱮᱸ ᱠᱟᱱ ᱨᱮᱦᱚᱸ ᱜᱮᱸᱫᱽᱨᱮᱡ ᱵᱚᱞ ᱜᱟᱛᱮ ᱜᱟᱛᱮ ᱛᱮ ᱜᱟᱛᱮ ᱜᱟᱛᱮ ᱛᱮ ᱦᱟᱨᱟᱭᱮᱱᱟ ᱧ ᱦᱟᱨᱟ ᱠᱟᱛᱮᱜ ᱵᱚᱞ ᱜᱟᱛᱮᱧ ᱞᱟᱜᱟᱣᱮᱱᱟ ᱪᱤᱠᱟᱛᱮ ᱤᱧ ᱫᱚ ᱜᱳᱞᱠᱤᱯᱟᱨ ᱦᱤᱥᱟᱹᱵ ᱛᱮ ᱤᱧ ᱫᱚ ᱨᱟᱹᱥᱠᱟᱹᱭᱮᱱᱛᱮ ᱤᱧ ᱫᱚ ᱜᱳᱞᱠᱤᱯᱟᱨ ᱜᱤᱧ ᱜᱟᱛᱮᱜᱼᱟ ᱚᱱᱟᱜᱮ ᱟᱹᱰᱤ ᱢᱚᱸᱡᱤᱧ ᱟᱹᱭᱠᱟᱹᱣᱟ ᱥᱮ ᱜᱟᱛᱮ ᱠᱟᱛᱮᱜ ᱜᱟᱛᱮᱜ ᱤᱧ ᱪᱮᱫ ᱠᱮᱫᱛᱮ ᱚᱱᱟᱜᱮ ᱚᱱᱟᱜᱮ ᱜᱟᱛᱮ ᱢᱚᱫᱽᱫᱷᱮᱨᱮ ᱥᱩᱵᱤᱫᱷᱟᱧ ᱟᱹᱭᱠᱟᱹᱣᱟ ᱥᱮ ᱢᱚᱸᱡᱤᱧ ᱵᱩᱡᱷᱟᱹᱣᱟ ᱢᱚᱸᱡᱤᱧ ᱫᱟᱲᱮᱭᱟᱜᱼᱟ ᱚᱱᱟ ᱠᱚᱜᱮ ᱤᱧ ᱫᱚ ᱚᱱᱟᱛᱮ ᱜᱳᱞᱠᱤᱯᱟᱨ ᱜᱤᱧ ᱜᱟᱛᱮᱜ ᱛᱮ ᱵᱚᱞᱮ ᱜᱳᱞᱠᱤᱯᱟᱨ ᱜᱮ ᱵᱮᱥᱴ ᱤᱧ ᱜᱟᱛᱮᱜᱼᱟ ᱚᱱᱟᱜᱮ ᱮᱴᱟᱜ ᱫᱚ ᱯᱷᱩᱴᱵᱚᱞ ᱨᱮᱦᱚᱸ ᱯᱷᱩᱴᱵᱚᱞ ᱚᱱᱟᱜᱮ ᱜᱳᱞᱠᱤᱯᱟᱨᱜᱤᱧ ᱜᱟᱛᱮ ᱫᱟᱲᱮᱭᱟᱜᱼᱟ ᱟᱨ ᱮᱢᱱᱤ ᱵᱷᱚᱞᱤ ᱠᱚᱦᱚᱧ ᱜᱟᱛᱮᱜ ᱜᱮᱭᱟ ᱵᱷᱚᱞᱤᱵᱚᱞ ᱠᱚᱦᱚᱸ ᱵᱷᱚᱞᱤᱵᱚᱞ ᱫᱚ ᱠᱚᱢᱤᱧ ᱜᱟᱛᱮᱜᱼᱟ ᱛᱚᱵᱮ ᱵᱷᱚᱞᱤᱵᱚᱞ ᱫᱚ ᱚᱞᱨᱟᱣᱩᱱᱰᱟᱨ ᱤᱧ ᱜᱟᱛᱮᱜᱼᱟ ᱤᱱᱟᱹ ᱠᱚᱜᱮᱧ ᱜᱟᱛᱮᱜᱼᱟ ᱰᱷᱮᱨ ᱫᱚ ᱠᱤᱨᱠᱮᱴ ᱫᱚ ᱠᱷᱩᱵ ᱠᱚᱢ ᱧᱚᱜ ᱜᱮ ᱠᱤᱨᱠᱮᱴ ᱫᱚ ᱢᱟᱡᱷᱮ ᱥᱟᱡᱷᱮᱧ ᱜᱟᱛᱮᱜ ᱜᱮᱭᱟ ᱚᱱᱟ ᱫᱚ ᱠᱤᱯᱟᱨ ᱦᱤᱥᱟᱹᱵᱛᱮ ᱟᱨ ᱵᱚᱞᱟᱨ ᱦᱤᱥᱟᱹᱵᱽ ᱛᱤᱧ ᱜᱟᱛᱮᱜᱼᱟ ᱠᱚᱢ ᱧᱚᱜ ᱜᱮᱭᱟ ᱜᱟᱛᱮ ᱢᱚᱫᱽᱫᱷᱮ ᱨᱮ ᱵᱮᱥᱴ ᱜᱮᱢᱥ ᱫᱚ ᱦᱩᱭᱩᱜ ᱠᱟᱱ ᱛᱤᱧᱟ ᱯᱷᱩᱴᱵᱚᱞ ᱜᱮ